ᱜᱮᱥ ᱫᱚ ᱡᱟᱦᱟᱸᱭ ᱠᱚ ᱵᱟᱠᱚ ᱵᱟᱲᱟᱭᱟ ᱩᱱᱠᱩ ᱯᱚᱠᱠᱷᱮ ᱫᱚ ᱟᱹᱰᱤᱜᱮ ᱵᱚᱛᱚᱨᱟᱱᱟ ᱡᱟᱦᱟᱸᱭ ᱫᱷᱚᱨᱟᱣ ᱵᱟᱠᱚ ᱵᱟᱲᱟᱭᱟ ᱟᱹᱲᱤᱡ ᱵᱟᱠᱚ ᱵᱟᱲᱟᱭᱟ ᱜᱮᱥ ᱠᱚ ᱚᱴᱮᱡ ᱞᱮᱱ ᱠᱷᱟᱱ ᱚᱱᱟ ᱨᱮᱱᱟᱜ ᱦᱚᱸ ᱵᱚᱛᱚᱨ ᱢᱮᱱᱟᱜ ᱟ ᱟᱨ ᱜᱮᱥ ᱠᱚ ᱡᱩᱫᱤ ᱠᱚ ᱟᱲᱟᱜ ᱠᱟᱜ ᱟ ᱛᱟᱦᱞᱮ ᱜᱮᱥ ᱛᱮ ᱟᱹᱰᱤ ᱨᱚᱠᱚᱢ ᱠᱷᱚᱛᱤ ᱦᱩᱭᱩᱜ ᱟ ᱞᱚᱠᱚ ᱫᱷᱚᱨᱟᱣ ᱞᱮᱱ ᱠᱷᱟᱱ ᱟᱨ ᱱᱚᱣᱟ ᱥᱩᱨ ᱠᱚᱨᱮ ᱜᱮᱥ ᱦᱚᱸᱛᱚ ᱵᱟᱹᱱᱩᱜ ᱟ ᱦᱟᱱᱮ ᱵᱟᱡᱟᱨ ᱪᱷᱟᱲᱟ ᱚᱱᱟ ᱵᱷᱚᱨᱟᱣ ᱟᱹᱜᱩ ᱦᱩᱭᱩᱜ ᱟ ᱜᱮᱥ ᱨᱮᱱᱟᱜ ᱫᱚ ᱟᱹᱰᱤ ᱜᱚᱴᱟᱝ ᱟᱭᱢᱟ ᱚᱥᱩᱵᱤᱫᱟ ᱜᱮ ᱢᱮᱱᱟᱜ ᱟ